ᱱᱚᱢᱚᱥᱠᱟᱨ ᱯᱷᱚᱥᱚᱞ ᱵᱤᱢᱟ ᱞᱟᱹᱜᱤᱫ ᱤᱧ ᱮᱯᱞᱟᱭᱤᱫᱟᱹᱧ ᱪᱮᱫ ᱪᱮᱫ ᱰᱚᱠᱳᱢᱮᱱᱴ ᱠᱚ ᱞᱟᱹᱠᱛᱤᱜ ᱠᱟᱱᱟ ᱟᱨ ᱛᱤᱥ ᱞᱟᱥᱴ ᱰᱮᱹᱴ ᱯᱷᱚᱥᱚᱞ ᱵᱤᱢᱟ ᱨᱮᱱᱟᱜ ᱫᱚ ᱪᱮᱫ ᱞᱮᱠᱟ ᱚᱸᱰᱮᱱᱟᱜ ᱥᱩᱵᱤᱫᱷᱟ ᱟᱪᱪᱷᱟ ᱦᱚᱸ ᱴᱷᱤᱠ ᱯᱷᱚᱥᱚᱞ ᱵᱤᱢᱟ ᱨᱮᱫᱚ ᱪᱮᱫ ᱪᱮᱫ ᱪᱮᱫ ᱫᱚᱠᱚ ᱞᱟᱹᱠᱛᱤᱜ ᱠᱟᱱᱟ ᱟᱫᱷᱟᱨ ᱠᱟᱨᱰ ᱥᱮ ᱵᱷᱳᱴᱟᱨ ᱟᱭᱰᱤ ᱥᱮ ᱡᱚᱢᱤ ᱯᱟᱴᱟ

ᱯᱟᱥᱯᱳᱨᱴ ᱯᱷᱳᱴᱳ ᱠᱚ ᱛᱤᱸᱥ ᱯᱷᱚᱥᱚᱞ ᱵᱤᱢᱟ ᱨᱮ ᱠᱷᱟᱹᱲ ᱞᱮᱠᱷᱟᱱ ᱫᱚ ᱪᱮᱫ ᱪᱮᱫ ᱥᱩᱵᱤᱫᱷᱟ ᱧᱟᱢᱚᱜᱼᱟ ᱤᱱᱥᱩᱨᱮᱱᱥ ᱛᱤᱱᱟᱹᱜ ᱴᱟᱠᱟ ᱧᱟᱢᱚᱜᱼᱟ ᱚᱱᱟᱜᱮ ᱵᱟᱲᱟᱭ ᱥᱟᱱᱟᱧ ᱠᱟᱱᱟ ᱦᱳᱭ ᱯᱷᱚᱥᱚᱞ ᱵᱤᱢᱟ ᱠᱚᱨᱟᱣ ᱢᱟᱧ ᱠᱚᱨᱟᱣ ᱟᱠᱟᱜ ᱜᱮ ᱯᱷᱚᱥᱚᱞ ᱵᱤᱢᱟ ᱠᱚᱨᱟᱣ ᱞᱟᱹᱜᱤᱫ ᱚᱱᱟ ᱠᱷᱟᱹᱛᱤᱨ ᱚᱱᱟ ᱟᱫᱷᱟᱨ ᱠᱚ ᱵᱷᱳᱴ ᱯᱷᱳᱴᱳ ᱠᱚ ᱟᱨ ᱠᱨᱤᱥᱚᱠ ᱟᱭᱰᱤ ᱢᱟᱱᱮ ᱟᱡ ᱫᱚᱭ ᱵᱷᱳᱴᱟᱨᱮᱱᱟ ᱚᱱᱟ ᱠᱚ ᱮᱢ ᱦᱩᱭᱩᱜᱼᱟ ᱛᱚᱵᱮ ᱦᱮᱸᱥᱮ ᱦᱮᱸ ᱴᱷᱤᱠᱟᱹ ᱫᱷᱚᱱᱱᱚᱵᱟᱫᱽ